ᱤᱧᱟᱹᱜ ᱢᱮᱱᱛᱮ ᱠᱷᱮᱞ ᱫᱚ ᱦᱚᱲᱢᱚ ᱥᱟᱶᱟᱨ ᱟᱨ ᱢᱚᱱᱮ ᱥᱟᱶᱟᱨ ᱞᱟᱹᱜᱤᱫ ᱟᱹᱰᱤ ᱡᱚᱨᱩᱨᱤ ᱟᱨ ᱞᱟᱹᱠᱛᱤ ᱜᱮᱭᱟ ᱤᱧ ᱜᱤᱫᱽᱨᱟᱹ ᱠᱷᱚᱱᱜᱮ ᱤᱧᱫᱚ ᱜᱚᱰᱟᱧ ᱪᱟᱞᱟᱜᱼᱟ ᱯᱷᱩᱴᱵᱚᱞ ᱮᱱᱮᱡ ᱤᱧ ᱠᱩᱥᱤᱭᱟᱜᱼᱟ ᱜᱟᱛᱮ ᱠᱚ ᱥᱟᱞᱟᱜ ᱞᱮ ᱪᱟᱞᱟᱜᱼᱟ ᱚᱸᱰᱮ ᱯᱮᱦᱞᱮᱞᱮ ᱫᱟᱹᱲᱟ ᱯᱨᱮᱠᱴᱤᱥᱟᱞᱮ ᱟᱨ ᱚᱱᱟ ᱫᱟᱹᱲ ᱯᱨᱮᱠᱴᱤᱥᱛᱮ ᱟᱞᱮᱭᱟᱜ ᱥᱟᱨᱤᱨ ᱯᱷᱤᱴᱜᱮ ᱛᱟᱦᱮᱱ ᱠᱟᱱᱟ ᱟᱨ ᱡᱚᱞᱫᱤ ᱵᱟᱞᱮ ᱞᱟᱸᱜᱟᱜ ᱠᱟᱱᱟ ᱡᱟᱦᱟᱸ ᱠᱟᱹᱢᱤ ᱠᱚᱦᱚᱸ ᱞᱮ ᱠᱟᱹᱢᱤᱭᱮᱜᱼᱟ ᱚᱱᱟ ᱨᱮᱦᱚᱸ ᱢᱚᱱᱮ ᱞᱟᱜᱟᱜ ᱠᱟᱱᱟ ᱥᱟᱨᱤᱨ ᱦᱚᱸ ᱛᱟᱞᱮ ᱵᱮᱥ ᱜᱮᱭᱟ ᱟᱨ ᱫᱤᱢᱟᱜᱽ ᱦᱚᱸ ᱯᱷᱨᱮᱥ ᱜᱮ ᱛᱟᱦᱮᱱ ᱠᱟᱱᱟ ᱟᱨ ᱢᱚᱱᱮ ᱨᱮᱦᱚᱸ ᱵᱮᱥ ᱵᱮᱥ ᱵᱤᱪᱟᱨ ᱦᱤᱡᱩᱜ ᱠᱟᱱᱟ ᱚᱱᱟᱛᱮ ᱠᱷᱮᱞᱫᱚ ᱵᱚᱦᱩᱛ ᱡᱚᱨᱩᱨᱤ ᱠᱟᱱᱟ ᱡᱟᱦᱟᱸ ᱠᱷᱮᱞᱜᱮ ᱯᱷᱩᱴᱵᱚᱞ ᱠᱨᱤᱠᱮᱴ ᱦᱚᱠᱤ ᱡᱟᱦᱟᱸᱞᱮᱠᱟ ᱨᱟᱱᱤᱝ ᱠᱷᱮᱞᱫᱚ ᱟᱵᱚᱣᱟᱜ ᱡᱤᱵᱚᱱᱨᱮ ᱢᱤᱫᱴᱤᱡ ᱟᱹᱵᱤᱱ ᱟᱝ ᱠᱟᱱᱟ ᱚᱱᱟᱛᱮ ᱥᱟᱨᱤᱨᱦᱚᱸ ᱵᱮᱥ ᱛᱟᱦᱮᱱᱟ ᱟᱨ ᱢᱚᱱᱮᱦᱚᱸ ᱥᱟᱶᱟᱨᱜᱮ ᱛᱟᱦᱮᱱᱟ ᱚᱱᱟᱛᱮ ᱤᱧᱫᱚ ᱵᱟᱪᱯᱟᱱ ᱠᱷᱚᱱᱜᱤᱧ ᱮᱱᱮᱡ ᱠᱟᱱᱟ ᱟᱨ ᱤᱧᱨᱮᱱ ᱜᱟᱛᱮ ᱠᱚᱦᱚᱸ ᱯᱷᱩᱴᱵᱚᱞ ᱠᱨᱤᱠᱮᱴ ᱦᱚᱠᱤ ᱡᱷᱚᱛᱚ ᱠᱚ ᱮᱱᱮᱡᱟ ᱞᱮᱠᱤᱱ ᱚᱸᱰᱮ ᱠᱷᱚᱱ ᱥᱚᱵᱽᱥᱮ ᱵᱮᱥ ᱤᱧᱫᱚ ᱯᱷᱩᱴᱵᱚᱞ ᱜᱤᱧ ᱵᱩᱡᱷᱟᱹᱣᱟ